ᱟᱞᱮᱫᱚ ᱡᱤᱭᱚᱱᱞᱮ ᱠᱷᱟᱸᱰᱟᱣᱫᱟ ᱱᱚᱜᱼᱚᱸᱭ ᱠᱟᱹᱢᱤ ᱠᱟᱹᱥᱱᱤ ᱠᱟᱛᱮᱜᱮ ᱡᱤᱭᱚᱱᱫᱚᱞᱮ ᱠᱷᱟᱸᱰᱟᱣᱮᱫᱟ ᱱᱚᱜᱼᱚᱸᱭ ᱚᱠᱚᱭ ᱵᱤᱫᱮᱥᱼᱮ ᱪᱟᱞᱟᱜ ᱠᱟᱱᱟ ᱚᱠᱚᱭ ᱦᱚᱲᱴᱷᱮᱱ ᱠᱟᱹᱢᱤ ᱪᱟᱞᱟᱜ ᱠᱟᱱᱟ ᱤᱱᱠᱟᱹ ᱠᱟᱛᱮ ᱡᱤᱭᱚᱱᱞᱮ ᱠᱷᱟᱸᱰᱟᱣᱮᱫᱟ ᱟᱨ ᱢᱮᱱᱟᱜ ᱠᱚ ᱛᱟᱞᱮᱭᱟ ᱰᱟᱹᱝᱨᱤ ᱢᱮᱨᱚᱢᱠᱚ ᱩᱱᱠᱚ ᱦᱚᱸ ᱪᱟᱥ ᱟᱠᱟᱫ ᱠᱚᱣᱟᱞᱮ ᱩᱱᱠᱚᱦᱚᱸ ᱢᱚᱱᱮᱠᱟᱜ ᱢᱮ ᱴᱟᱠᱟ ᱯᱚᱭᱥᱟ ᱫᱚᱨᱠᱟᱨᱚᱜ ᱠᱟᱱᱟ ᱛᱚᱠᱷᱚᱱ ᱫᱚ ᱩᱱᱠᱩᱦᱚᱸ ᱞᱮ ᱟᱹᱠᱷᱨᱤᱧ ᱵᱤᱠᱨᱤ ᱠᱟᱛᱮᱫᱞᱮ ᱯᱚᱭᱥᱟᱞᱮ ᱨᱚᱡᱽᱜᱟᱨᱫᱟ ᱟᱨ ᱪᱮᱫᱪᱚᱝ ᱤᱱᱠᱟᱹ ᱠᱟᱛᱮ ᱟᱞᱮ ᱡᱤᱭᱚᱱ ᱫᱚᱞᱮ ᱠᱷᱟᱸᱰᱟᱣᱮᱫᱟ ᱟᱡᱚᱫᱤᱭᱟᱹ ᱵᱩᱨᱩ ᱨᱮᱫᱚ ᱟᱨ ᱵᱟᱠᱷᱟᱱ ᱦᱚᱭᱛᱚ ᱡᱟᱦᱟᱸᱥᱮᱱ ᱦᱚᱭᱛᱚ ᱠᱟᱢᱤᱞᱮ ᱪᱟᱞᱟᱜ ᱠᱟᱱᱟ ᱱᱤᱝᱠᱟᱹ ᱪᱷᱚᱴᱚ ᱠᱷᱟᱴᱚ ᱠᱟᱹᱢᱤᱠᱚ ᱚᱱᱠᱟ ᱠᱟᱛᱮᱫ ᱯᱚᱭᱥᱟ ᱞᱮ ᱨᱚᱡᱽᱜᱟᱨ ᱟᱜᱩᱭ ᱮᱫᱟ ᱟᱨ ᱠᱮᱣ ᱥᱤᱢ ᱠᱚᱦᱚᱸ ᱢᱮᱱᱟᱜ ᱠᱚᱣᱟ ᱥᱤᱢ ᱠᱚᱦᱚᱸ ᱟᱹᱠᱷᱨᱤᱧ ᱵᱤᱠᱨᱤ ᱠᱟᱛᱮ ᱜᱮ ᱪᱮᱫᱪᱚᱝ ᱤᱱᱠᱟᱹ ᱠᱟᱛᱮ ᱯᱚᱭᱥᱟᱫᱚ ᱞᱮ ᱨᱚᱡᱽᱜᱟᱨ ᱮᱫᱟ ᱟᱨ ᱪᱟᱹᱠᱨᱤ ᱠᱚᱣᱟᱜ ᱴᱷᱤᱠ ᱜᱮᱭᱟ ᱩᱱᱠᱚ ᱫᱚ ᱯᱚᱭᱥᱟ ᱨᱮᱭᱟᱜᱫᱚ ᱵᱟᱝᱠᱚ ᱪᱤᱱᱛᱟᱭᱫᱟ ᱥᱮ ᱟᱞᱮ ᱨᱳᱡᱽᱜᱟᱨ ᱥᱟᱦᱟᱱᱠᱚ ᱟᱹᱠᱷᱨᱤᱧ ᱵᱟᱲᱟ ᱠᱟᱛᱮᱫ ᱦᱚᱸ ᱞᱮ ᱨᱳᱡᱽᱜᱟᱨᱟ ᱡᱮᱠᱳᱱᱳ ᱠᱟᱛᱮ ᱜᱮ ᱟᱨ ᱨᱳᱡᱽᱜᱟᱨ ᱠᱮᱫᱜᱮ ᱞᱮ ᱠᱚᱥᱴᱚ ᱠᱟᱛᱮ ᱜᱮ ᱨᱳᱡᱽᱜᱟᱨ ᱦᱩᱭᱩᱜ ᱛᱟᱞᱮᱭᱟ ᱟᱨ ᱪᱮᱫᱪᱚᱝ ᱢᱚᱱᱮᱠᱟᱜ ᱢᱮ ᱦᱚᱜᱼᱚᱸᱭ ᱡᱮ ᱵᱤᱞᱟᱛᱤᱠᱚ ᱞᱮ ᱪᱟᱥ ᱵᱟᱲᱟᱭᱟ ᱵᱤᱞᱟᱛᱤ ᱠᱚᱦᱚᱸ ᱞᱮ ᱪᱟᱥᱟ ᱮᱱᱠᱷᱟᱱ ᱫᱚ ᱟᱞᱮᱫᱚ ᱩᱱᱟᱹᱜ ᱫᱚ ᱨᱮᱴᱠᱚ ᱦᱚᱸ ᱵᱟᱞᱮ ᱧᱟᱢᱟ ᱠᱷᱩᱵ ᱠᱚᱢᱧᱚᱜᱞᱮ ᱧᱟᱢᱟ ᱤᱱᱠᱟᱹ ᱫᱟᱵᱽ ᱠᱟᱛᱮ ᱜᱮ ᱟᱨ ᱪᱮᱫᱪᱚᱝ ᱩᱱᱟᱹᱜ ᱫᱚ ᱨᱮᱴᱠᱚ ᱦᱚᱸ ᱵᱟᱞᱮ ᱧᱟᱢᱟ ᱛᱚ ᱤᱱᱠᱟ ᱠᱟᱛᱮ ᱜᱮ ᱡᱤᱭᱚᱱᱫᱚ ᱞᱮ ᱠᱷᱟᱸᱰᱟᱣᱮᱫᱟ ᱟᱨ ᱤᱱᱠᱟ ᱠᱟᱛᱮ ᱜᱮ ᱯᱚᱭᱥᱟᱞᱮ ᱨᱳᱡᱽᱜᱟᱨ ᱮᱫᱟ ᱦᱚᱜᱼᱚᱸᱭ ᱟᱞᱮ ᱱᱤᱨᱟᱹᱱᱵᱟᱨ ᱫᱚ ᱵᱟᱝ ᱦᱩᱭᱩᱜ ᱛᱟᱞᱮᱭᱟ ᱡᱮᱠᱳᱱᱳ ᱟᱵᱟᱫ ᱜᱮ ᱨᱮᱫᱽ ᱚᱪᱚᱣᱟᱱ ᱚᱱᱟ ᱥᱨᱟᱵᱚᱱ ᱥᱮ ᱥᱨᱟᱵᱚᱱ ᱜᱮ ᱦᱩᱭᱩᱜ ᱛᱟᱞᱮᱭᱟ ᱵᱤᱞᱟᱛᱤᱦᱚᱸ ᱠᱚ